ᱤᱧ ᱫᱚ ᱠᱷᱚᱵᱚᱨ ᱞᱚᱜᱚᱱ ᱞᱚᱜᱚᱱ ᱜᱤᱧ ᱯᱟᱲᱦᱟᱣ ᱠᱮᱭᱟ ᱟᱨ ᱤᱧᱟᱹᱜ ᱠᱩᱥᱤᱭᱟᱱ ᱥᱮ ᱨᱟᱹᱥᱠᱟᱹᱣᱟᱱ ᱠᱷᱚᱵᱚᱨ ᱫᱚ ᱡᱷᱚᱛᱚ ᱜᱮ ᱨᱟᱡᱽᱼᱱᱤᱛᱤ ᱠᱟᱹᱣᱰᱤ ᱵᱮᱯᱟᱨ ᱚᱱᱟ ᱠᱚ ᱡᱮᱢᱚᱱ ᱨᱟᱡᱽᱼᱱᱤᱛᱤ ᱨᱮ ᱚᱠᱟ ᱨᱟᱡᱽ ᱚᱠᱟ ᱨᱟᱡᱽᱡᱚ ᱚᱠᱟ ᱨᱟᱡᱽᱡᱚ ᱚᱠᱟ ᱯᱚᱱᱚᱛ ᱨᱮ ᱪᱮᱫ ᱪᱤᱠᱟᱹᱜ ᱠᱟᱱᱟ ᱪᱮᱫ ᱦᱩᱭᱩᱜ ᱠᱟᱱᱟ ᱚᱠᱚᱭᱴᱟᱜ ᱮ ᱛᱤᱜᱩᱱ ᱠᱟᱱᱟ ᱚᱠᱟᱴᱟᱜ ᱯᱚᱱᱚᱛ ᱨᱮ ᱚᱠᱚᱭᱮ ᱦᱟᱴᱟᱜ ᱠᱟᱱᱟ ᱚᱠᱚᱭᱮ ᱫᱟᱲᱮᱜ ᱠᱟᱱᱟ ᱚᱱᱟ ᱠᱚ ᱛᱟᱨᱯᱚᱨ ᱠᱷᱮᱞᱳᱰ ᱨᱮᱱᱟᱜ ᱦᱚᱸ ᱚᱠᱚᱭᱟᱜ ᱛᱮᱦᱮᱧ ᱚᱠᱚᱭᱟᱜ ᱠᱷᱮᱞ ᱢᱮᱱᱟᱜᱼᱟ ᱚᱠᱚᱭ ᱚᱠᱚᱭᱟᱜ ᱚᱠᱟ ᱚᱠᱟ ᱯᱚᱱᱚᱛ ᱨᱮᱱᱟᱜ ᱚᱠᱟ ᱚᱠᱟ ᱫᱤᱥᱚᱢ ᱨᱮᱱᱟᱜ ᱚᱠᱚᱭ ᱛᱟᱹᱠᱤᱱ ᱚᱠᱭᱟᱜ ᱠᱷᱮᱞ ᱢᱮᱱᱟᱜᱼᱟ ᱚᱱᱟ ᱠᱚ ᱠᱷᱮᱞ ᱤᱧ ᱠᱩᱥᱤᱭᱟᱜ ᱜᱮᱭᱟ ᱟᱨ ᱠᱷᱚᱵᱚᱨ ᱧᱮᱞᱫᱚ ᱢᱤᱫᱴᱟᱝ ᱵᱷᱟᱜᱮ ᱡᱤᱱᱤᱥ ᱠᱟᱱᱟ ᱪᱮᱫᱟᱜ ᱥᱮ ᱫᱮᱥ ᱨᱮᱱᱟᱜ ᱫᱤᱥᱚᱢ ᱨᱮᱱᱟᱜ ᱵᱩᱡᱷᱟᱹᱣ ᱫᱟᱲᱮᱭᱟᱜᱼᱟ ᱡᱮ ᱚᱠᱟ ᱫᱤᱥᱚᱢ ᱨᱮ ᱪᱮᱫ ᱪᱤᱠᱟᱹᱜ ᱠᱟᱱᱟ ᱚᱠᱟ ᱯᱚᱱᱚᱛ ᱨᱮ ᱪᱮᱫ ᱪᱤᱠᱟᱹᱜ ᱠᱟᱱᱟ ᱚᱱᱟ ᱠᱚ ᱟᱸᱡᱚᱢ ᱟᱸᱡᱚᱢ ᱫᱚ ᱵᱷᱟᱜᱮ ᱜᱮᱭᱟ ᱪᱮᱫᱟᱜ ᱥᱮ ᱚᱱᱟ ᱠᱚ ᱟᱸᱡᱚᱢ ᱞᱮᱠᱷᱟᱱ ᱟᱹᱰᱤᱜᱟᱱ ᱥᱤᱠᱷᱱᱟᱹᱛ ᱧᱟᱢᱚᱜᱼᱟ ᱥᱤᱠᱷᱱᱟᱹᱛ ᱧᱟᱢᱚᱜᱼᱟ ᱡᱮ ᱚᱠᱟ ᱯᱚᱱᱚᱛ ᱨᱮ ᱪᱮᱫ ᱪᱤᱠᱟᱹᱜ ᱠᱟᱱᱟ ᱨᱟᱡᱽᱼᱱᱤᱛᱤ ᱨᱮᱱᱟᱜ ᱦᱚᱸ ᱡᱮᱢᱚᱱ ᱪᱮᱫ ᱞᱮᱠᱟ ᱚᱠᱟ ᱯᱚᱱᱚᱛ ᱨᱮ ᱚᱠᱚᱭ ᱛᱤᱸᱜᱩᱱ ᱠᱟᱱᱟ ᱚᱠᱚᱭᱮ ᱦᱟᱨᱟᱜ ᱠᱟᱱᱟ ᱟᱨ ᱚᱠᱟ ᱯᱚᱱᱚᱛ ᱠᱚᱨᱮ ᱪᱮᱫ ᱠᱚ ᱦᱩᱭᱩᱜ ᱠᱟᱱᱟ ᱪᱮᱫ ᱵᱩᱜᱤ ᱵᱟᱹᱲᱤᱡ ᱚᱱᱟ ᱠᱚ ᱪᱮᱫ ᱠᱚ ᱦᱩᱭᱩᱜ ᱠᱟᱱᱟ ᱚᱱᱟ ᱟᱨ ᱤᱧᱟᱹᱜ ᱠᱩᱥᱤᱭᱟᱱ ᱨᱟᱹᱥᱠᱟᱹ ᱫᱚ ᱚᱱᱟᱜᱮ ᱡᱮ ᱨᱟᱡᱽᱼᱱᱤᱛᱤ ᱨᱟᱡᱽᱼᱱᱤᱛᱤ ᱡᱟᱦᱟᱸ ᱫᱚ ᱨᱟᱡᱽᱼᱟᱹᱨᱤ ᱡᱟᱦᱟᱸ ᱫᱚᱠᱚ ᱢᱮᱛᱟᱜ ᱠᱟᱱ ᱨᱟᱡᱽᱼᱟᱹᱨᱤ ᱚᱱᱟᱫᱚ ᱤᱧᱫᱚ ᱟᱨᱚ ᱡᱟᱹᱥᱛᱤ ᱜᱤᱧ ᱠᱩᱥᱤᱭᱟᱜᱼᱟ ᱪᱮᱫᱟᱜ ᱥᱮ ᱚᱱᱟ ᱚᱱᱟᱫᱚ ᱢᱤᱫᱴᱟᱝ ᱟᱵᱚᱣᱟᱜ ᱫᱤᱥᱚᱢ ᱨᱮᱱᱟᱜ ᱮᱢ ᱵᱩᱡᱷᱟᱹᱣ ᱫᱟᱲᱮᱭᱟᱜᱼᱟ ᱡᱮ ᱱᱚᱣᱟ ᱫᱤᱥᱚᱢ ᱨᱮ ᱪᱮᱫ ᱪᱤᱠᱟᱹᱜ ᱠᱟᱱᱟ ᱚᱠᱚᱭᱮ ᱪᱤᱠᱟᱹᱭᱮᱜᱼᱟ ᱚᱠᱚᱭᱮ ᱛᱤᱜᱩᱱ ᱠᱟᱱᱟ ᱚᱠᱚᱭᱮ ᱦᱟᱨᱟᱜ ᱠᱟᱱᱟ ᱚᱱᱟ ᱠᱚ ᱟᱸᱡᱚᱢ ᱠᱟᱛᱮ ᱡᱟᱦᱟᱸ ᱛᱤᱨᱮ ᱜᱮ ᱚᱲᱟᱜ ᱠᱷᱚᱱ ᱡᱟᱦᱟᱸ ᱥᱮᱫ ᱡᱩᱫᱤᱧ ᱪᱟᱞᱟᱜᱼᱟ ᱦᱮᱡ ᱠᱟᱛᱮ ᱚᱲᱟᱜ ᱦᱮᱡ ᱠᱟᱛᱮ ᱠᱷᱚᱵᱚᱨ ᱫᱚᱹᱧ ᱧᱮᱞ ᱜᱮᱭᱟ ᱠᱷᱚᱵᱚᱨ ᱧᱮᱞ ᱥᱮᱛᱟᱜ ᱵᱮᱲᱟ ᱦᱚᱸ ᱟᱹᱭᱩᱵ ᱵᱮᱲᱟ ᱦᱚᱸ ᱡᱟᱦᱟᱸ ᱛᱤ ᱨᱮᱜᱮ ᱯᱷᱟᱸᱠᱟᱧ ᱧᱟᱢ ᱩᱱᱜᱮ ᱴᱤᱵᱷᱤᱨᱮ ᱩᱰᱩᱠᱟᱹᱧ ᱠᱷᱚᱵᱚᱨ ᱟᱨ ᱠᱷᱚᱵᱚᱨ ᱧᱮᱞ ᱠᱟᱛᱮ ᱤᱧ ᱟᱹᱰᱤ ᱨᱟᱹᱥᱠᱟᱹᱧ ᱵᱩᱡᱷᱟᱹᱣᱟ